ᱦᱮᱸ ᱟᱞᱮ ᱩᱛᱛᱚᱨ ᱫᱤᱱᱟᱡᱽᱯᱩᱨ ᱨᱮᱫᱚ ᱡᱟᱦᱟᱸ ᱫᱚ ᱤᱥᱠᱩᱞ ᱢᱮᱱᱛᱮ ᱥᱩᱨ ᱨᱮ ᱥᱮ ᱥᱩᱨ ᱧᱚᱜ ᱨᱮᱜᱮ ᱢᱮᱱᱟᱜᱼᱟ ᱚᱱᱟ ᱥᱟᱶᱛᱮ ᱠᱚᱞᱮᱡᱽ ᱫᱚ ᱱᱟᱥᱮᱭᱟᱜ ᱡᱷᱟᱹᱞ ᱧᱚᱜ ᱨᱮᱜᱮ ᱢᱮᱱᱟᱜᱼᱟ ᱟᱫᱚ ᱡᱷᱟᱹᱞ ᱧᱚᱜ ᱨᱮᱜᱮ ᱢᱮᱱᱟᱜ ᱛᱮᱜᱮ ᱟᱫᱚ ᱤᱥᱠᱩᱞ ᱨᱮ ᱫᱟᱦᱟᱸ ᱠᱚᱲᱟ ᱠᱩᱲᱤ ᱤᱥᱠᱩᱞ ᱨᱮᱠᱚ ᱯᱟᱲᱦᱟᱣᱚᱜ ᱠᱚᱱᱟ ᱩᱱᱠᱩ ᱢᱟ ᱴᱷᱤᱠ ᱤᱥᱠᱩᱞ ᱨᱮ ᱯᱟᱲᱦᱟᱣ ᱠᱟᱛᱮᱫ ᱡᱟᱦᱟᱸ ᱡᱚᱠᱷᱚᱱ ᱠᱚ ᱠᱚᱞᱮᱡᱽ ᱠᱚ ᱪᱟᱞᱟᱜ ᱠᱟᱱᱟ ᱛᱚᱠᱷᱚᱱ ᱤᱱᱠᱟᱹᱱ ᱥᱚᱢᱚᱭ ᱫᱚ ᱟᱹᱰᱤ ᱡᱷᱟᱹᱞ ᱧᱚᱜ ᱠᱟᱱ ᱜᱮᱭᱟ ᱡᱷᱟᱹᱞ ᱫᱚ ᱡᱟᱹᱞᱚᱜ ᱠᱟᱱ ᱜᱮᱭᱟ ᱡᱟᱦᱟᱸ ᱟᱫᱚ ᱡᱚᱠᱷᱚᱱ ᱟᱨ ᱥᱮᱠᱚ ᱡᱷᱟᱹᱞᱚᱜ ᱠᱟᱱ ᱜᱮᱭᱟ ᱚᱱᱟ ᱥᱟᱶᱼᱥᱟᱶᱛᱮ ᱡᱟᱦᱟᱸ ᱟᱨ ᱠᱩᱲᱤ ᱠᱚ ᱵᱟᱯᱞᱟᱣᱟᱠᱟᱱᱟ ᱥᱮ ᱠᱩᱲᱤ ᱦᱚᱸ ᱚᱠᱚᱭ ᱫᱚ ᱞᱟᱦᱟ ᱨᱮᱜᱮ ᱠᱚ ᱵᱟᱯᱞᱟᱭᱮᱫ ᱠᱚᱣᱟ ᱚᱱᱟ ᱥᱟᱶᱛᱮ ᱡᱟᱦᱟᱸᱭ ᱵᱟᱯᱞᱟ ᱠᱟᱛᱮ ᱦᱚᱸ ᱡᱮ ᱚᱠᱟ ᱫᱚ ᱠᱟᱹᱴᱤᱡ ᱵᱚᱭᱮᱥ ᱨᱮᱠᱚ ᱵᱟᱯᱞᱟᱭᱮᱫ ᱠᱚᱣᱟ ᱛᱷᱚᱨ ᱚᱱᱟ ᱠᱟᱹᱴᱤᱡ ᱵᱚᱭᱮᱥ ᱨᱮ ᱵᱟᱯᱞᱟ ᱠᱟᱛᱮ ᱡᱮ ᱚᱠᱟ ᱫᱚ ᱞᱟᱦᱟ ᱨᱮᱜᱮ ᱠᱚ ᱵᱤᱫᱷᱚᱵᱟᱜ ᱠᱟᱱᱟ ᱥᱮ ᱤᱱ ᱥᱚᱢᱚᱭ ᱦᱚᱸ ᱱᱩᱠᱩ ᱨᱚᱲ ᱠᱚ ᱟᱸᱡᱚᱢᱫᱟ ᱱᱟᱹᱭ ᱥᱟᱜ ᱱᱟᱦᱟᱪᱟᱨ ᱠᱚ ᱱᱟᱦᱟᱪᱟᱨ ᱩᱱᱠᱩ ᱠᱚ ᱱᱤᱥᱪᱳᱭ ᱮᱠᱫᱚᱢ ᱴᱨᱚᱪᱟᱨ ᱧᱚᱜ ᱞᱮᱠᱟ ᱠᱚ ᱟᱹᱭᱠᱟᱹᱣ ᱫᱟ ᱡᱮ ᱞᱟᱦᱟ ᱧᱚᱜ ᱨᱮ ᱵᱟᱯᱞᱟ ᱞᱮᱱᱠᱷᱟᱡ ᱠᱟᱹᱴᱤᱡ ᱦᱟᱸᱜ ᱡᱚᱠᱷᱚᱱ ᱩᱱᱤ ᱠᱟᱹᱴᱤᱡ ᱧᱚᱜ ᱜᱮ ᱛᱟᱦᱮᱠᱟᱱᱮ ᱵᱟᱯᱞᱟ ᱞᱮᱠᱷᱟᱡ ᱫᱚ ᱟᱫᱚ ᱦᱩᱭᱩᱜ ᱜᱮᱭᱟ ᱟᱨ ᱚᱠᱚᱭ ᱠᱚ ᱡᱚᱠᱷᱚᱱ ᱠᱚ ᱵᱟᱠᱚ ᱵᱟᱯᱞᱟᱭᱮᱫ ᱠᱚᱣᱟ ᱡᱮ ᱠᱚᱞᱮᱡᱽ ᱠᱚ ᱟᱫᱚᱢ ᱠᱚ ᱠᱩᱲᱤ ᱠᱚ ᱪᱟᱞᱟᱜ ᱠᱟᱱᱟ ᱡᱮᱢᱚᱱ ᱠᱚᱲᱟ ᱠᱚᱢᱟ ᱴᱷᱤᱠ ᱜᱮ ᱮᱱᱛᱮᱫ ᱩᱱᱠᱩ ᱢᱟ ᱡᱚᱠᱷᱚᱱ ᱩᱝᱠᱩ ᱠᱚᱞᱮᱡᱽ ᱨᱮ ᱮᱠᱫᱚᱢ ᱡᱮ ᱯᱟᱥ ᱞᱟᱹᱜᱤᱫ ᱫᱚ ᱠᱚᱞᱮᱡᱽ ᱵᱷᱟᱜᱮ ᱛᱟᱦᱮᱱ ᱠᱟᱱᱟ ᱚᱱᱟ ᱠᱟᱛᱮ ᱦᱚᱸ ᱟᱨᱦᱚᱸ ᱟᱹᱰᱤ ᱰᱷᱮᱨ ᱤᱭᱟᱹ ᱠᱚᱨᱟᱣ ᱞᱟᱜᱟᱜ ᱠᱟᱱᱟ ᱥᱮ ᱟᱫᱚ ᱤᱱᱟᱹᱛᱮ ᱚᱱᱟ ᱠᱚᱞᱮᱡᱽ ᱯᱷᱟᱥ ᱞᱟᱹᱜᱤᱫ ᱛᱮᱫᱚ ᱵᱷᱟᱜᱮ ᱮᱠᱫᱚᱢ ᱥᱚᱢᱚᱭ ᱜᱮ ᱞᱟᱜᱟᱜ ᱠᱟᱱᱟ ᱮᱱᱛᱮᱫ ᱵᱚᱭᱚᱥ ᱦᱚᱸ ᱠᱩᱞᱟᱹᱣ ᱧᱚᱜᱚᱜ ᱠᱟᱱᱟ ᱟᱨᱦᱚᱸ ᱡᱮ ᱚᱱᱟ ᱨᱮ ᱡᱩᱫᱤ ᱯᱟᱥ ᱠᱟᱛᱮ ᱦᱚᱸ ᱡᱚᱠᱷᱚᱱ ᱡᱮ ᱪᱟᱹᱠᱨᱤ ᱵᱟᱭ ᱧᱟᱢᱟᱭ ᱛᱚᱠᱷᱚᱱ ᱩᱱᱤ ᱫᱚᱠᱚ ᱟᱨᱦᱚᱸ ᱠᱚ ᱨᱚᱲᱮᱭᱟ ᱡᱮ ᱱᱩᱭ ᱫᱚ ᱤᱱᱟᱹᱜ ᱟᱸᱴᱮ ᱤᱱᱟᱹᱜ ᱞᱟᱹᱴᱩ ᱦᱟᱨᱟᱭᱮᱱᱟᱭ ᱥᱟᱵ ᱠᱟᱜ ᱢᱮ ᱵᱩᱲᱦᱤ ᱥᱮᱡᱼᱮ ᱦᱮᱡ ᱮᱱᱟ ᱮᱱᱨᱦᱚᱸ ᱱᱤᱛ ᱦᱚᱸ ᱵᱚᱞᱮ ᱵᱟᱭ ᱵᱟᱯᱞᱟᱜ ᱠᱟᱱᱟ ᱚᱱᱟ ᱱᱤᱭᱮ ᱛᱮᱦᱚᱸ ᱮᱠᱫᱚᱢ ᱢᱤᱫᱴᱮᱱ ᱵᱮᱯᱟᱨ ᱠᱟᱱᱟ ᱡᱮ ᱟᱨ ᱩᱱᱤ ᱫᱚ ᱪᱟᱹᱠᱨᱤ ᱩᱱᱤ ᱦᱚᱸ ᱯᱟᱲᱦᱟᱜ ᱠᱟᱱᱟᱭ ᱡᱮ ᱴᱷᱤᱠᱜᱮ ᱩᱱᱤ ᱦᱚᱸ ᱪᱟᱹᱠᱨᱤ ᱧᱟᱢᱟᱭ ᱥᱮ ᱵᱟᱭ ᱧᱟᱢᱟᱭ ᱚᱱᱟ ᱦᱚᱸ ᱠᱳᱱᱳ ᱴᱷᱤᱠ ᱵᱟᱹᱱᱩᱜᱼᱟ ᱚᱱᱟ ᱱᱤᱭᱮ ᱛᱮᱦᱚᱸ ᱢᱤᱫᱴᱮᱱ ᱦᱚ ᱱᱤᱭᱮ ᱫᱚ ᱠᱩᱲᱤ ᱦᱚᱯᱚᱱ ᱫᱚ ᱱᱟᱦᱟᱪᱟᱨ ᱫᱚ ᱦᱩᱭᱩᱜ ᱠᱟᱱᱟ